ᱦᱳᱭ ᱡᱚᱦᱟᱨ ᱜᱮ ᱡᱚᱦᱟᱨ ᱜᱮ ᱢᱟᱹᱡᱷᱤ ᱵᱟᱵᱟ ᱟᱹᱞᱤᱧ ᱥᱟᱶᱛᱟ ᱥᱩᱥᱟᱹᱨᱤᱭᱟᱹ ᱟᱹᱞᱤᱧᱹᱨᱤᱭᱟᱹ ᱥᱟᱶᱛᱟ ᱥᱩᱥᱟᱢᱟᱱᱚᱥ ᱦᱮᱢᱵᱨᱚᱢ ᱞᱤᱧ ᱢᱮᱱᱮᱫᱼᱟ ᱛᱚ ᱦᱮᱸ ᱦᱮᱸ ᱢᱟᱹᱡᱷᱤ ᱵᱟᱵᱟ ᱱᱟᱥᱮᱱᱟᱜ ᱟᱹᱞᱤᱧ ᱵᱟᱲᱟᱭ ᱥᱟᱱᱟᱭᱮᱫ ᱞᱤᱧᱟ ᱟᱛᱳ ᱫᱤᱥᱚᱢ ᱨᱮᱱᱟᱜ ᱤᱭᱟᱹ ᱠᱷᱚᱵᱚᱨ ᱠᱚ ᱠᱮ ᱚᱸᱰᱮ ᱦᱟᱸᱜ ᱟᱛᱳ ᱫᱤᱥᱚᱢ ᱨᱮᱱᱟᱜ ᱮᱹᱠᱪᱩᱞᱞᱤ ᱠᱤᱪᱷᱩ ᱜᱟᱱ ᱞᱤᱧ ᱠᱩᱞᱤ ᱵᱤᱱᱟ ᱚᱱᱟ ᱦᱟᱸᱜ ᱠᱟᱹᱴᱤᱡ ᱞᱟᱹᱭ ᱧᱚᱜ ᱟᱹᱞᱤᱧᱟ ᱵᱤᱱ ᱮᱸᱰᱮᱠᱷᱟᱱ ᱚᱱᱟᱨᱮ ᱚᱸᱰᱮ ᱢᱟᱲᱟᱝ ᱯᱨᱚᱛᱷᱚᱢ ᱦᱟᱸᱜ ᱟᱛᱳ ᱫᱤᱥᱚᱢ ᱨᱮ ᱡᱟᱦᱟᱸ ᱟᱹᱵᱤᱱᱟᱜ ᱟᱛᱳ ᱨᱮ ᱦᱟᱸᱜ ᱤᱱᱟᱹ ᱠᱷᱟᱱ ᱚᱸᱰᱮ ᱡᱟᱦᱟᱸ ᱠᱚ ᱠᱟᱢᱟᱣᱟ ᱤᱱᱠᱟᱢ ᱡᱟᱦᱟᱸ ᱛᱮ ᱟᱠᱚ ᱱᱟᱞᱦᱟ ᱡᱚᱝ ᱮᱸᱰᱮᱠᱷᱟᱱ ᱚᱱᱟ ᱠᱚ ᱪᱮᱫ ᱪᱮᱫ ᱤᱭᱟᱹ ᱢᱮᱱᱟᱜ ᱛᱟᱠᱚᱣᱟ ᱦᱟᱸᱜ ᱮᱸᱰᱮᱠᱷᱟᱱ ᱚᱱᱟᱨᱮ ᱪᱮᱫ ᱪᱮᱫ ᱨᱮ ᱟᱹᱞᱤᱧ ᱞᱤᱧ ᱠᱩᱞᱤᱭᱮᱫ ᱵᱤᱱᱟ ᱡᱮᱢᱚᱱ ᱟᱛᱳ ᱚᱲᱟᱜ ᱨᱮ ᱛᱟᱦᱮᱸ ᱠᱟᱛᱮ ᱪᱟᱥᱵᱟᱥ ᱨᱮ ᱛᱤᱱᱟᱹᱜ ᱢᱮᱱᱟᱜ ᱠᱚᱣᱟ ᱟᱨ ᱵᱟᱦᱨᱮ ᱥᱟᱺᱜᱤᱧ ᱫᱤᱥᱚᱢ ᱱᱟᱢᱟᱞ ᱫᱤᱥᱚᱢ ᱪᱟᱞᱟᱣ ᱠᱟᱛᱮ ᱱᱟᱞᱦᱟ ᱡᱚᱝ ᱛᱤᱱᱟᱹᱜ ᱜᱟᱱ ᱠᱚ ᱪᱟᱞᱟᱜᱼᱟ ᱚᱱᱟ ᱨᱮᱱᱟᱜ ᱠᱟᱹᱴᱤᱡ ᱠᱷᱚᱵᱚᱨ ᱵᱤᱱ ᱮᱢᱟᱣᱞᱤᱧ ᱠᱷᱟᱱ ᱟᱹᱰᱤ ᱱᱟᱯᱟᱭᱚᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱴᱷᱤᱠ ᱜᱮᱭᱟ ᱛᱟᱦᱚᱞᱮ ᱱᱚᱣᱟ ᱡᱟᱦᱟᱸ ᱟᱹᱵᱤᱱ ᱵᱤᱱ ᱮᱢᱟᱜ ᱞᱤᱧᱟ ᱱᱚᱣᱟ ᱤᱭᱟᱹ ᱛᱮ ᱟᱹᱰᱤ ᱟᱹᱰᱤ ᱥᱟᱨᱦᱟᱣ ᱪᱮᱥᱴᱟᱭᱟᱞᱤᱧ ᱪᱟᱥᱵᱟᱥ ᱪᱮᱛᱟᱱ ᱨᱮ ᱟᱨᱚ ᱠᱟᱹᱴᱤᱡ ᱦᱟᱸᱜ ᱞᱤᱧ ᱤᱭᱟᱹᱭᱟ ᱚᱱᱟ ᱥᱟᱶᱛᱮ ᱫᱚᱦᱲᱟ ᱦᱟᱸᱜ ᱟᱞᱟᱝ ᱞᱟᱝ ᱜᱟᱞᱢᱟᱨᱟᱜᱼᱟ ᱴᱷᱤᱠ ᱜᱮᱭᱟ ᱛᱟᱦᱚᱞᱮ ᱜᱚᱢᱠᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱛᱟᱦᱚᱞᱮ ᱫᱚᱦᱲᱟ ᱞᱟᱝ ᱜᱟᱞᱢᱟᱨᱟᱣᱟᱜᱼᱟ ᱛᱟᱦᱚᱞᱮ ᱱᱚᱣᱟ ᱤᱭᱟᱹ ᱠᱚ ᱯᱨᱳᱜᱨᱟᱢ ᱦᱟᱸᱜ ᱤᱭᱟᱹ ᱠᱚ ᱰᱮᱴ ᱠᱚ ᱯᱷᱤᱥᱰ ᱠᱟᱛᱮ ᱦᱟᱸᱜ ᱴᱷᱤᱠ ᱜᱮᱭᱟ ᱢᱟ ᱛᱟᱦᱚᱞᱮ ᱡᱚᱦᱟᱨ